ᱱᱚᱶᱟ ᱫᱚ ᱮᱠᱟᱞ ᱜᱮ ᱞᱟᱠᱛᱤ ᱜᱮᱭᱟ ᱪᱮᱫᱟᱜ ᱥᱮ ᱡᱷᱚᱛᱚ ᱦᱚᱲ ᱜᱮ ᱯᱟᱲᱦᱟᱣ ᱠᱟᱛᱮ ᱪᱟᱹᱠᱨᱤ ᱠᱚ ᱧᱟᱢᱟ ᱚᱱᱠᱟ ᱫᱚ ᱵᱟᱝ ᱠᱟᱱᱟ ᱢᱮᱱᱠᱷᱟᱱ ᱟᱵᱚ ᱡᱩᱫᱤ ᱥᱟᱛᱟᱢ ᱞᱮᱠᱟ ᱛᱮᱠᱚ ᱯᱟᱲᱦᱟᱣ ᱵᱚᱱᱟ ᱟᱨ ᱚᱱᱟ ᱠᱟᱹᱨᱤ ᱵᱟᱵᱚᱫᱽ ᱛᱮᱵᱚ ᱵᱟᱰᱟᱭᱟ ᱮᱱᱠᱷᱟᱱ ᱛᱟᱭᱚᱢ ᱫᱟᱨᱟᱢ ᱛᱮ ᱚᱱᱟ ᱠᱷᱚᱱ ᱟᱵᱚ ᱟᱵᱚᱣᱟᱜ ᱨᱚᱡᱽᱜᱟᱨ ᱦᱚᱸᱵᱚ ᱫᱟᱲᱮᱭᱟᱜᱼᱟ ᱮᱱᱠᱷᱟᱱ ᱡᱤᱭᱚᱱ ᱠᱷᱟᱸᱰᱟᱣ ᱨᱮ ᱥᱩᱵᱤᱫᱷᱟ ᱦᱳᱭᱳᱜ ᱛᱟᱵᱚᱱᱟ